ᱡᱷᱟᱲᱠᱷᱚᱸᱰ ᱦᱤᱨᱤ ᱚᱠᱛᱚ ᱧᱮᱧᱮᱞᱤᱭᱟᱹ ᱠᱚ ᱡᱟᱦᱟᱸ ᱠᱚ ᱦᱤᱡᱩᱜᱼᱟ ᱤᱧ ᱩᱱᱠᱩ ᱴᱷᱮᱱ ᱱᱤᱱᱟᱹᱜ ᱜᱤᱧ ᱠᱟᱹᱢᱤ ᱫᱟᱲᱮᱭᱟᱜᱼᱟ ᱠᱤ ᱩᱱᱠᱩ ᱱᱚᱰᱮ ᱡᱟᱦᱟᱸ ᱞᱮᱠᱟ ᱵᱟᱦᱨᱮ ᱠᱷᱚᱱ ᱦᱚᱲᱠᱚ ᱦᱮᱡ ᱟᱠᱟᱱᱟ ᱩᱱᱠᱩ ᱪᱮᱛᱟᱱ ᱨᱮ ᱡᱟᱦᱟᱱᱟᱜ ᱵᱟᱹᱲᱤᱡ ᱠᱟᱹᱢᱤ ᱟᱞᱚ ᱦᱩᱭᱩᱜ ᱢᱟ ᱟᱨ ᱩᱱᱠᱩ ᱵᱮᱥ ᱛᱮ ᱱᱚᱰᱮ ᱠᱚ ᱛᱟᱦᱮᱱ ᱫᱟᱲᱮᱭᱟᱜ ᱢᱟ ᱟᱨ ᱵᱮᱥ ᱛᱮ ᱱᱚᱰᱮᱱᱟᱜ ᱡᱟᱭᱜᱟ ᱠᱚ ᱧᱮᱞ ᱫᱟᱲᱮᱭᱟᱜ ᱢᱟ ᱱᱚᱰᱮᱱᱟᱜ ᱠᱚ ᱵᱟᱲᱟᱭ ᱫᱟᱲᱮᱭᱟᱜ ᱢᱟ ᱟᱨ ᱩᱱᱠᱩ ᱠᱚ ᱵᱟᱰᱟᱭ ᱞᱮᱠᱷᱟᱱ ᱟᱵᱚᱣᱟᱜ ᱱᱚᱰᱮᱱᱟᱜ ᱡᱟᱦᱟᱸ ᱧᱮᱞ ᱡᱚᱝ ᱡᱟᱭᱜᱟ ᱢᱮᱱᱟᱜᱼᱟ ᱵᱩᱨᱩ ᱡᱷᱟᱨᱱᱟ ᱪᱮ ᱟᱨᱦᱚᱸ ᱚᱱᱠᱟᱱᱟᱜ ᱟᱹᱰᱤ ᱠᱤᱪᱷᱩ ᱢᱮᱱᱟᱜᱼᱟ ᱡᱟᱦᱟᱸ ᱡᱮ ᱩᱱᱠᱩ ᱟᱠᱚ ᱟᱠᱚᱣᱟᱜ ᱡᱟᱭᱜᱟ ᱨᱮ ᱱᱚᱣᱟ ᱠᱚᱠᱚ ᱞᱟᱹᱭ ᱫᱟᱲᱮᱭᱟᱜ ᱢᱟ ᱚᱸᱰᱮ ᱠᱚ ᱞᱟᱹᱭ ᱞᱮᱠᱷᱟᱱ ᱟᱵᱚᱣᱟᱜ ᱡᱟᱦᱟᱸ ᱱᱚᱰᱮᱱᱟᱜ ᱢᱮᱱᱟᱜᱼᱟ ᱧᱮᱞ ᱡᱚᱝ ᱡᱟᱭᱜᱟ ᱪᱮ ᱱᱚᱰᱮᱱᱟᱜ ᱟᱹᱨᱤᱼᱪᱟᱹᱞᱤ ᱱᱚᱰᱮᱱᱟᱜ ᱞᱟᱹᱭᱼᱞᱟᱠᱪᱟᱨ ᱚᱱᱟ ᱠᱚ ᱟᱠᱚ ᱵᱟᱦᱨᱮ ᱨᱮᱠᱚ ᱢᱮᱱ ᱫᱟᱲᱮᱭᱟᱜ ᱢᱟᱠᱚ ᱱᱚᱝᱠᱟ ᱛᱮᱫᱚ ᱟᱵᱚᱣᱟᱜ ᱡᱷᱟᱲᱠᱷᱚᱸᱰ ᱨᱮᱱᱟᱜ ᱟᱨᱦᱚᱸ ᱢᱟᱱᱮ ᱵᱟᱰᱟᱭᱟᱠᱚ ᱵᱮᱥ ᱞᱮᱠᱟ ᱵᱟᱦᱨᱮ ᱨᱮᱱ ᱦᱚᱲ ᱦᱚᱸ ᱡᱮ ᱥᱟᱹᱨᱤᱜᱮ ᱡᱷᱟᱲᱠᱷᱚᱸᱰ ᱨᱮᱫᱚ ᱱᱚᱝᱠᱟᱼᱱᱚᱝᱠᱟ ᱵᱮᱵᱚᱥᱛᱷᱟ ᱢᱮᱱᱟᱜᱼᱟ